ᱟᱞᱮ ᱵᱤᱨᱵᱷᱩᱢ ᱡᱮᱞᱟ ᱨᱮᱫᱚ ᱮᱴᱟᱜ ᱜᱟᱛᱟᱠ ᱠᱚ ᱥᱚᱸᱜᱮ ᱫᱚ ᱢᱳᱴᱟᱢᱩᱴᱤ ᱱᱤᱛ ᱦᱟᱹᱵᱤᱡ ᱫᱚ ᱱᱟᱯᱟᱭ ᱜᱮ ᱰᱚᱜᱚᱨ ᱢᱮᱱᱟᱜ ᱛᱟᱞᱮᱭᱟ ᱟᱨ ᱡᱚᱛᱚ ᱦᱚᱲᱜᱮ ᱟᱞᱮ ᱦᱚᱸ ᱢᱟᱱ ᱥᱚᱱᱢᱟᱱ ᱞᱮ ᱮᱢᱟ ᱠᱚᱜᱮᱭᱟ ᱟᱞᱮᱦᱚᱸ ᱡᱚᱛᱚ ᱦᱚᱲ ᱥᱚᱱᱢᱟᱱ ᱞᱮ ᱮᱢᱟ ᱠᱚᱣᱟ